ᱛᱤᱨᱞᱟᱹ ᱠᱚᱫᱚ ᱫᱤᱱᱟᱹᱢ ᱦᱤᱞᱟᱹᱜ ᱟᱭᱢᱟ ᱞᱮᱠᱟᱱ ᱪᱮᱞᱮᱧᱡ ᱨᱮ ᱥᱟᱶᱛᱮ ᱠᱚ ᱥᱟᱢᱟᱝ ᱫᱟᱯᱨᱟᱢ ᱠᱟᱱᱟ ᱤᱧᱤᱧ ᱧᱮᱞ ᱟᱠᱟᱫᱟ ᱚᱠᱟ ᱟᱭᱩ ᱦᱚᱲ ᱠᱚ ᱟᱨ ᱵᱟᱵᱟ ᱦᱚᱲ ᱠᱚ ᱥᱮ ᱡᱩᱨᱤᱼᱯᱟᱨᱤ ᱠᱚ ᱩᱱᱠᱤᱱ ᱢᱩᱫ ᱨᱮ ᱥᱟᱢᱟᱝ ᱫᱟᱯᱨᱟᱢ ᱠᱚ ᱛᱟᱦᱮᱸᱱ ᱠᱟᱱᱟ ᱟᱫᱚ ᱵᱟᱵᱟ ᱦᱚᱲ ᱫᱚ ᱦᱟᱺᱰᱤᱭ ᱧᱩᱭᱟ ᱯᱟᱹᱣᱨᱟᱹᱭ ᱧᱩᱭᱟ ᱚᱱᱟ ᱠᱚ ᱧᱩ ᱪᱟᱵᱟᱜ ᱠᱟᱛᱮ ᱯᱚᱭᱥᱟ ᱠᱚᱭ ᱱᱚᱭᱼᱪᱷᱚᱭᱟ ᱟᱫᱚ ᱟᱭᱩ ᱦᱚᱲ ᱫᱚ ᱪᱮᱫ ᱪᱮᱠᱟᱭᱟ ᱚᱱᱟ ᱢᱤᱫᱴᱮᱡ ᱪᱮᱞᱮᱧᱡ ᱠᱟᱱᱟ ᱟᱨ ᱟᱨ ᱡᱩᱜᱽ ᱦᱚᱸ ᱵᱚᱫᱚᱞ ᱟᱠᱟᱱᱟ ᱟᱵᱚ ᱛᱤᱨᱞᱟᱹ ᱦᱚᱯᱚᱱ ᱟᱭᱢᱟ ᱠᱚ ᱞᱟᱦᱟ ᱤᱫᱤ ᱟᱠᱟᱱᱟ ᱪᱟᱠᱨᱤ ᱨᱮ ᱚᱞᱚᱜ ᱯᱟᱲᱦᱟᱜ ᱨᱮ ᱥᱮ ᱠᱷᱤᱞᱳᱸᱰ ᱨᱮ ᱥᱮ ᱡᱟᱦᱟᱸ ᱨᱮᱜᱮ ᱟᱭᱢᱟ ᱞᱮᱠᱟᱱ ᱥᱮ ᱮᱢᱟᱱ ᱛᱮᱭᱟᱜ ᱛᱮᱦᱚᱸ